ᱦᱮᱞᱳ ᱜᱚᱢᱠᱮ ᱡᱚᱦᱟᱨ ᱜᱮ ᱯᱷᱞᱤᱯ ᱠᱟᱨᱰ ᱮᱠᱟᱣᱩᱱᱴ ᱨᱮ ᱤᱧ ᱡᱟᱦᱟᱸ ᱟᱯᱮ ᱴᱷᱮᱱ ᱠᱷᱚᱱᱟᱜ ᱦᱤᱱᱟᱹ ᱱᱤᱭᱟᱹ ᱡᱟᱦᱟᱸ ᱡᱤᱱᱤᱥ ᱠᱚᱧ ᱦᱟᱛᱟᱣ ᱛᱟᱦᱮᱫ ᱮᱠᱟᱣᱩᱱᱴ ᱡᱟᱦᱟᱱᱟᱜ ᱵᱟᱝ ᱡᱟᱦᱟᱱᱟᱝ ᱦᱚᱛᱮᱛᱮ ᱱᱤᱛᱳᱜ ᱤᱧᱴᱷᱮᱱ ᱵᱟᱹᱱᱩᱜᱼᱟ ᱚᱱᱟ ᱡᱟᱛᱮ ᱧᱟᱢ ᱨᱩᱣᱟᱹᱲᱢᱟᱹᱧ ᱱᱚᱣᱟ ᱜᱮ ᱟᱯᱮᱴᱷᱮᱱ ᱱᱮᱦᱚᱨ ᱥᱟᱞᱟᱜ ᱟᱨᱫᱟᱥᱤᱧ ᱫᱚᱦᱚᱭᱮᱫᱟ